ᱰᱟᱠᱴᱚᱨ ᱚᱲᱟᱜ ᱫᱚᱢᱮ ᱠᱚᱢ ᱡᱳᱨᱤᱧ ᱵᱩᱡᱷᱟᱹᱣᱮᱫ ᱛᱟᱦᱮᱱᱟ ᱰᱟᱠᱴᱚᱨ ᱚᱲᱟᱜ ᱤᱧ ᱪᱟᱞᱟᱣᱮᱱᱟ ᱛᱚ ᱰᱟᱠᱴᱚᱨᱮ ᱢᱮᱛᱟᱫᱤᱧᱟᱹ ᱥᱤᱢ ᱵᱤᱞᱤ ᱡᱚᱢ ᱢᱮ ᱜᱮᱰᱮ ᱵᱤᱞᱤ ᱡᱚᱢᱢᱮ ᱥᱤᱢ ᱡᱤᱞ ᱡᱚᱢ ᱢᱮ ᱢᱮᱨᱚᱢ ᱡᱤᱞ ᱡᱚᱢ ᱢᱮ ᱠᱟᱴᱠᱚᱢ ᱵᱷᱟᱡᱟ ᱡᱚᱢ ᱢᱮ ᱚᱱᱟᱛᱮ ᱢᱟᱱᱮ ᱟᱨᱚ ᱫᱟᱲᱮᱢ ᱧᱟᱢᱟ ᱟᱨ ᱰᱟᱠᱴᱚᱨ ᱢᱮᱛᱟᱫᱤᱧᱟᱹᱭ ᱪᱟᱞᱟᱣ ᱤᱱᱟᱹᱧ ᱛᱚ ᱪᱮᱫ ᱞᱮᱠᱟ ᱢᱟᱱᱮ ᱫᱟᱲᱮ ᱱᱤᱛᱳᱜ ᱫᱚᱢ ᱟᱹᱭᱠᱟᱹᱣᱮᱫᱟ ᱥᱮ ᱵᱟᱢ ᱟᱭᱠᱟᱹᱣᱮᱫᱟ ᱢᱮᱱᱠᱷᱟᱱ ᱫᱚ ᱟᱨᱚ ᱨᱟᱱ ᱠᱚᱦᱚᱸ ᱥᱩᱭ ᱠᱚᱦᱚᱸ ᱟᱨᱚ ᱵᱷᱤᱴᱟᱢᱤᱱ ᱠᱚᱧ ᱮᱢᱟᱢᱟ ᱚᱱᱟ ᱥᱟᱞᱟᱜ ᱨᱮ ᱯᱷᱮᱨᱛᱮ ᱟᱨᱚ ᱡᱚᱢ ᱢᱮ ᱢᱟᱱᱮ ᱥᱤᱢ ᱵᱤᱞᱤ ᱜᱮᱰᱮ ᱵᱤᱞᱤ ᱱᱚᱣᱟ ᱡᱤᱞ ᱡᱚᱢ ᱢᱮ ᱢᱮᱨᱚᱢ ᱡᱤᱞ ᱠᱷᱟᱹᱥᱤ ᱡᱤᱞ ᱱᱩᱠᱩ ᱡᱚᱢ ᱠᱚᱢ ᱨᱚᱠᱚᱡ ᱠᱚ ᱜᱚᱝᱜᱷᱟ ᱠᱚ ᱚᱱᱟᱛᱮ ᱢᱟᱱᱮ ᱟᱨᱚ ᱫᱟᱲᱮ ᱧᱟᱢᱚᱜᱼᱟ ᱠᱟᱴᱠᱚᱢ ᱦᱚᱸ ᱡᱚᱢ ᱠᱚᱢ ᱠᱟᱴᱠᱚᱢ ᱵᱷᱟᱡᱟ ᱚᱱᱟ ᱠᱚ ᱚᱱᱟᱛᱮ ᱢᱟᱱᱮ ᱟᱨᱚ ᱫᱟᱲᱮᱢ ᱧᱟᱢᱟ ᱚᱱᱠᱟ ᱰᱟᱠᱴᱚᱨ ᱠᱚᱢ ᱡᱳᱨᱤ ᱞᱮᱱ ᱠᱷᱟᱱ ᱫᱚ ᱰᱟᱠᱴᱚᱨ ᱚᱱᱠᱟᱭ ᱞᱟᱹᱭ ᱟᱹᱫᱤᱧᱟ ᱛᱚ ᱚᱱᱠᱟᱧ ᱡᱚᱢ ᱠᱮᱫᱟ ᱰᱟᱠᱴᱚᱨ ᱚᱲᱟᱜ ᱤᱧ ᱥᱮ ᱱᱮᱱᱟ ᱡᱚᱢ ᱠᱟᱛᱮᱫ ᱟᱨᱚ ᱰᱟᱠᱛᱚᱨᱮ ᱢᱮᱛᱟᱫᱤᱧᱟᱹ ᱪᱮᱫ ᱠᱷᱟᱡ ᱫᱚᱢ ᱫᱟᱬᱟ ᱫᱟᱲᱮᱭᱟᱜᱼᱟ ᱚᱱᱟ ᱠᱚᱢ ᱡᱚᱢ ᱞᱮᱠᱷᱟᱡ ᱫᱚᱢ ᱫᱟᱬᱟ ᱫᱟᱲᱮᱭᱟᱜᱼᱟ ᱥᱮ ᱱᱤᱱᱟᱹᱧ ᱛᱚ ᱟᱨᱚ ᱵᱤᱯᱤ ᱠᱚᱭ ᱪᱮᱠ ᱠᱮᱫ ᱛᱤᱧᱟᱹ ᱛᱚ ᱧᱮᱞ ᱠᱮᱫ ᱛᱤᱧᱟᱹᱭ ᱛᱚ ᱢᱟᱱᱮ ᱢᱮᱱᱫᱟᱭ ᱱᱚᱜ ᱚᱭ ᱮᱱᱟᱝ ᱛᱷᱚᱲᱟ ᱛᱚ ᱢᱟᱱᱮ ᱫᱟᱲᱮ ᱛᱚᱢ ᱟᱹᱭᱠᱟᱹᱣᱮᱫ ᱜᱮᱭᱟ ᱵᱮᱥ ᱜᱮᱛᱚ ᱵᱤᱯᱤ ᱛᱚ ᱵᱟᱝ ᱞᱳᱣ ᱠᱟᱱ ᱛᱟᱢ ᱜᱮᱭᱟ ᱚᱱᱟ ᱠᱚ ᱠᱟᱛᱮᱫ ᱫᱚ ᱟᱫᱚ ᱛᱷᱚᱲᱟ ᱟᱫᱚ ᱢᱟᱱᱮ ᱵᱮᱥᱜᱮ ᱚᱱᱠᱟᱜᱮ ᱡᱚᱢ ᱡᱚᱢᱛᱮ ᱢᱟᱱᱮ ᱵᱮᱥ ᱧᱚᱜ ᱜᱤᱧ ᱟᱹᱭᱠᱟᱹᱣᱟ ᱫᱟᱬᱟ ᱱᱟᱹᱧ ᱡᱚᱢᱟᱹᱧ ᱛᱚ ᱚᱱᱠᱟ ᱚᱱᱠᱟᱛᱮ ᱢᱟᱱᱮ ᱫᱟᱲᱮ ᱫᱚᱧ ᱧᱟᱢ ᱠᱮᱫ ᱜᱮᱭᱟ